ᱵᱷᱟᱨᱚᱛ ᱫᱤᱥᱚᱢ ᱨᱮ ᱥᱟᱱᱛᱟᱲ ᱦᱚᱲ ᱠᱚᱣᱟᱜ ᱦᱚᱸ ᱟᱭᱢᱟ ᱧᱮᱞ ᱟᱱᱟᱜ ᱫᱷᱚᱨᱚᱢ ᱴᱷᱟᱶ ᱠᱚ ᱢᱮᱱᱟᱜᱼᱟ ᱱᱚᱣᱟ ᱠᱚ ᱢᱩᱫ ᱨᱮ ᱤᱧ ᱦᱚᱸ ᱢᱤᱫᱴᱟᱝ ᱥᱟᱱᱛᱟᱞ ᱦᱚᱲ ᱠᱚᱣᱟᱜ ᱫᱷᱚᱚᱨᱚᱢ ᱴᱷᱟᱶ ᱤᱧ ᱧᱮᱞ ᱟᱹᱜᱩ ᱟᱠᱟᱫᱟ ᱱᱚᱣᱟ ᱫᱚ ᱦᱩᱭᱩᱜ ᱠᱟᱱᱟ ᱵᱚᱠᱟᱨᱳ ᱦᱚᱱᱚᱛ ᱨᱮᱭᱟᱜ ᱞᱟᱞᱠᱟᱹᱱᱤᱭᱟ ᱴᱚᱴᱷᱟᱨᱮ ᱱᱚᱣᱟ ᱫᱚ ᱢᱤᱴᱟᱝ ᱥᱟᱱᱛᱟᱲ ᱠᱚᱣᱟᱜ ᱟᱹᱰᱤ ᱢᱟᱨᱟᱝ ᱫᱷᱚᱠᱨᱚᱢ ᱴᱷᱟᱶ ᱠᱟᱱᱟ ᱱᱚᱰᱮ ᱫᱚ ᱟᱹᱰᱤ ᱟᱹᱰᱤ ᱡᱟᱭᱜᱟ ᱠᱚᱨᱮᱱ ᱦᱚᱲ ᱠᱚ ᱪᱟᱞᱟᱜᱼᱟ ᱱᱚᱣᱟ ᱫᱷᱚᱨᱚᱢ ᱴᱷᱟᱶ ᱫᱚ ᱟᱭᱢᱟ ᱦᱚᱲ ᱠᱚ ᱢᱤᱫᱴᱷᱮᱡ ᱡᱚᱜᱼᱟ ᱱᱚᱣᱟ ᱫᱷᱚᱨᱚᱢ ᱴᱷᱟᱶ ᱨᱮ ᱟᱭᱢᱟ ᱞᱮᱠᱟᱱ ᱵᱚᱸᱜᱟ ᱵᱩᱨᱩ ᱠᱟᱹᱢᱤ ᱦᱩᱭᱩᱜᱼᱟ ᱱᱚᱰᱮ ᱫᱚ ᱧᱮᱞ ᱟᱠᱟᱫ ᱠᱚᱣᱟ ᱟᱹᱰᱤ ᱥᱟᱹᱜᱤᱧ ᱥᱟᱹᱜᱤᱧ ᱠᱚᱨᱮᱱ ᱦᱚᱲ ᱠᱚ ᱠᱚ ᱪᱟᱞᱟᱜᱼᱟ ᱵᱟᱥ ᱛᱮ ᱴᱨᱮᱱ ᱛᱮ ᱪᱟᱨ ᱪᱟᱠᱟ ᱛᱮᱦᱚᱸ ᱟᱨ ᱱᱚᱣᱟ ᱫᱚᱠᱚ ᱪᱟᱞᱟᱜᱼᱟ ᱥᱚᱦᱚᱨᱟᱭ ᱪᱟᱸᱫᱳ ᱨᱮᱭᱟᱜ ᱠᱩᱱᱟᱹᱢᱤ ᱨᱮ ᱱᱚᱰᱮ ᱫᱚ ᱡᱚᱛᱚ ᱦᱚᱲ ᱠᱚ ᱵᱚᱸᱜᱟ ᱵᱩᱨᱩ ᱞᱟᱹᱜᱤᱫ ᱛᱮᱠᱚ ᱪᱟᱞᱟᱜᱼᱟ ᱥᱟᱯᱷᱟ ᱥᱟᱹᱯᱷᱤ ᱩᱢ ᱰᱟᱹᱵᱨᱟᱹ ᱠᱟᱛᱮ ᱢᱤᱫᱴᱟᱝ ᱜᱟᱰᱟ ᱢᱮᱱᱟᱜᱼᱟ ᱥᱤᱛᱟᱹ ᱱᱟᱞᱟ ᱱᱚᱰᱮ ᱜᱮ ᱡᱚᱛᱚ ᱦᱚᱲ ᱩᱢ ᱠᱟᱛᱮ ᱵᱚᱸᱜᱟ ᱵᱩᱨᱩᱭᱟᱠᱚ ᱟᱨ ᱫᱚᱥᱟᱨ ᱦᱤᱞᱳᱜ ᱫᱚ ᱱᱚᱰᱮ ᱢᱤᱫᱴᱟᱝ ᱢᱮᱞᱟ ᱦᱚᱸ ᱦᱩᱭᱩᱜᱼᱟ ᱟᱨ ᱟᱭᱢᱟ ᱥᱟᱹᱜᱤᱧ ᱥᱟᱹᱜᱤᱧ ᱨᱮᱱ ᱟᱭᱢᱟ ᱞᱮᱠᱟᱱ ᱦᱚᱲ ᱠᱚ ᱠᱚ ᱡᱟᱣᱨᱟᱜᱼᱟ ᱯᱚᱛᱚᱵ ᱠᱚ ᱠᱚ ᱟᱠᱷᱨᱤᱧᱟ ᱟᱨ ᱟᱭᱢᱟ ᱥᱟᱹᱨᱤ ᱥᱟᱹᱨᱤ ᱫᱚᱠᱟᱱ ᱠᱚᱦᱚᱸ ᱢᱮᱱᱟᱜᱼᱟ ᱥᱟᱹᱲᱤ ᱯᱟᱹᱱᱪᱤ ᱟᱨᱦᱚᱸ ᱟᱵᱚ ᱟᱹᱫᱤᱵᱟᱹᱥᱤ ᱦᱚᱲ ᱠᱚᱣᱟᱜ ᱟᱭᱢᱟ ᱥᱟᱯᱟᱵᱽ ᱟᱱᱟᱜ ᱡᱚᱛᱚ ᱨᱚᱠᱚᱢ ᱫᱚᱠᱟᱱ ᱠᱚ ᱱᱚᱰᱮ ᱧᱟᱢᱚᱜᱼᱟ ᱱᱚᱣᱟ ᱴᱷᱮᱱ ᱠᱷᱚᱱᱟᱜ ᱟᱭᱢᱟ ᱦᱚᱲ ᱟᱭᱢᱟ ᱞᱮᱠ ᱟᱱ ᱯᱚᱛᱚᱵ ᱠᱚ ᱠᱚ ᱠᱤᱨᱤᱧ ᱟᱹᱜᱩᱭᱟ ᱱᱚᱰᱮ ᱫᱚ ᱵᱟᱨᱫᱤᱱ ᱫᱷᱚᱨᱮ ᱢᱮᱞᱟ ᱦᱩᱭᱩᱜᱼᱟ